ᱤᱧ ᱢᱤᱫ ᱫᱤᱱ ᱡᱩᱛᱟᱹ ᱠᱤᱨᱤᱧᱤᱧ ᱪᱟᱞᱟᱣ ᱞᱮᱱᱟ ᱞᱚᱠᱷᱢᱤ ᱥᱩ ᱥᱮᱱᱴᱟᱨ ᱚᱸᱰᱮ ᱠᱷᱚᱱ ᱢᱤᱫᱴᱟᱹᱱ ᱢᱚᱡᱽ ᱫᱷᱟᱨᱟᱣᱟᱜ ᱧᱮᱞ ᱠᱟᱛᱮᱱ ᱡᱩᱛᱟᱹ ᱢᱤᱫᱴᱮᱱ ᱦᱟᱛᱟᱣ ᱟᱹᱜᱩ ᱠᱮᱫᱼᱟ ᱫᱚᱠᱟᱱ ᱨᱮᱢᱟ ᱪᱮᱦᱨᱟ ᱜᱮ ᱧᱮᱞᱚᱜ ᱠᱟᱱᱟ ᱟᱹᱰᱤ ᱱᱟᱯᱟᱭ ᱜᱮ ᱨᱚᱝ ᱠᱚᱦᱚᱸ ᱟᱨ ᱚᱲᱟᱜ ᱦᱮᱡ ᱠᱟᱛᱮᱫ ᱢᱤᱫ ᱵᱟᱨᱥᱤᱧ ᱜᱟᱱ ᱜᱤᱧ ᱦᱚᱨᱚᱜ ᱞᱮᱫᱼᱟ ᱤᱱᱟᱹ ᱵᱟᱫᱽ ᱨᱮ ᱚᱱᱟ ᱡᱩᱛᱟᱹ ᱦᱚᱸ ᱚᱲᱮᱡ ᱮᱱᱟ ᱫᱚᱠᱟᱱ ᱨᱮ ᱟᱹᱰᱤ ᱢᱚᱡᱽ ᱠᱚ ᱢᱤᱛᱟᱹᱧ ᱠᱟᱱᱟ ᱠᱤ ᱟᱹᱰᱤ ᱱᱟᱯᱟᱭᱟ ᱟᱹᱰᱤ ᱫᱤᱱ ᱛᱟᱢ ᱪᱟᱞᱟᱜᱼᱟ ᱟᱹᱰᱤ ᱫᱤᱱᱮᱢ ᱦᱚᱨᱚᱜᱟ ᱢᱮᱱᱠᱷᱟᱱ ᱱᱚᱜᱼᱚᱭ ᱵᱟᱨᱥᱤᱧ ᱜᱟᱱ ᱜᱤᱧ ᱦᱚᱨᱚᱜ ᱠᱮᱫ ᱟᱨ ᱨᱟᱹᱯᱩᱫ ᱮᱱᱟ ᱟᱨ ᱚᱱᱟ ᱨᱮᱱᱟᱝ ᱨᱚᱝ ᱦᱚᱸ ᱚᱴᱟᱝ ᱮᱱᱟ ᱢᱟᱲᱟᱝ ᱡᱟᱦᱟᱸ ᱞᱮᱠᱟ ᱪᱚᱦᱚᱴ ᱥᱟᱺᱦᱤᱡ ᱪᱮᱨᱦᱟ ᱨᱚᱝ ᱧᱮᱞᱚᱜ ᱠᱟᱱ ᱛᱟᱦᱮᱱ ᱚᱱᱟ ᱨᱚᱝ ᱦᱚᱸ ᱢᱮᱴᱟᱣᱮᱱᱟ ᱱᱤᱛᱚᱝ ᱫᱚ ᱪᱮᱦᱨᱟ ᱦᱚᱸ ᱵᱟᱭ ᱧᱮᱞᱚᱜ ᱠᱟᱱᱟ ᱟᱨ ᱞᱚᱜᱚᱱ ᱛᱮᱜᱮ ᱨᱟᱹᱯᱩᱫ ᱮᱱᱟ ᱚᱱᱟ ᱦᱩᱭ ᱮᱱᱟ ᱚᱱᱟ ᱵᱟᱫᱽ ᱨᱮ ᱛᱟᱭᱚᱢ ᱛᱮ ᱟᱨᱦᱚᱸ ᱮᱴᱟᱜᱟᱜ ᱫᱚᱠᱟᱱ ᱨᱮ ᱥᱮᱱ ᱠᱟᱛᱮᱫ ᱟᱨ ᱢᱤᱫᱴᱟᱱ ᱡᱩᱛᱟᱹᱧ ᱠᱤᱨᱤᱧ ᱟᱹᱜᱩ ᱠᱮᱫᱟ ᱢᱮᱱᱠᱷᱟᱱ ᱚᱱᱟ ᱡᱩᱛᱟᱹ ᱦᱚᱸ ᱵᱟᱨᱥᱤᱧ ᱜᱟᱱ ᱦᱚᱨᱚᱜ ᱠᱟᱛᱮᱫ ᱜᱮ ᱧᱮᱞᱮᱫᱼᱟ ᱫᱚ ᱨᱚᱝ ᱠᱚ ᱪᱷᱟᱲᱟᱣ ᱮᱱᱟ ᱢᱟᱲᱟᱝ ᱡᱟᱦᱟᱸ ᱞᱮᱠᱟ ᱛᱟᱦᱮᱸ ᱠᱟᱱᱟ ᱚᱱᱠᱟ ᱵᱟᱭ ᱧᱮᱞᱚᱜ ᱠᱟᱱᱟ ᱟᱨ ᱚᱱᱟ ᱡᱩᱛᱟᱹ ᱨᱮᱱᱟᱝ ᱦᱚᱸ ᱯᱷᱤᱛᱟᱹ ᱠᱚ ᱨᱟᱹᱯᱩᱫ ᱮᱱᱟ ᱞᱚᱜᱚᱱ ᱛᱮᱜᱮ ᱚᱪᱚᱜ ᱮᱱᱟ ᱡᱟᱦᱟᱸ ᱪᱮᱦᱨᱟ ᱠᱚ ᱵᱮᱱᱟᱣ ᱞᱮᱫᱼᱟ ᱪᱮᱛᱟᱱ ᱨᱮ ᱞᱟᱴᱷᱟ ᱞᱮᱫ ᱠᱚᱣᱟ ᱠᱚ ᱩᱱᱠᱩ ᱢᱚᱛᱤ ᱠᱚ ᱚᱱᱟ ᱠᱚᱦᱚᱸ ᱧᱩᱨ ᱮᱱᱟ ᱮᱱᱠᱷᱟᱱ ᱚᱱᱟ ᱦᱚᱸ ᱛᱟᱭᱚᱢ ᱨᱟᱹᱯᱩᱫ ᱮᱱᱟ ᱵᱟᱹᱧ ᱠᱩᱥᱤᱭᱟᱫᱟ